ᱵᱷᱟᱨᱚᱛ ᱨᱮᱭᱟᱜ ᱥᱮᱪᱮᱫ ᱵᱮᱵᱚᱥᱛᱟ ᱫᱚ ᱱᱚᱝᱠᱟ ᱞᱮᱠᱟ ᱢᱮᱱᱟᱜᱼᱟ ᱱᱚᱰᱮ ᱡᱚᱠᱷᱚᱱ ᱫᱤᱥᱚᱢ ᱥᱟᱹᱫᱷᱤᱱᱮᱱᱟ ᱚᱱᱟ ᱛᱟᱭᱚᱢ ᱡᱚᱛ ᱡᱟᱹᱛᱤᱭᱚ ᱥᱤᱠᱠᱷᱟᱱᱤᱛᱤ ᱠᱚ ᱦᱟᱛᱟᱣ ᱠᱮᱫᱟ ᱡᱟᱹᱛᱤᱭᱚ ᱥᱤᱠᱠᱷᱟᱱᱚᱤᱛᱤ ᱞᱮᱠᱟᱛᱮ ᱵᱤᱵᱷᱤᱱᱱᱚ ᱥᱚᱢᱚᱭ ᱵᱤᱵᱷᱤᱱᱱᱚ ᱠᱚᱢᱤᱥᱚᱱ ᱱᱚᱰᱮ ᱠᱚ ᱜᱚᱴᱷᱚᱱᱟᱠᱟᱫᱟ ᱟᱫᱚ ᱚᱱᱟ ᱠᱚᱢᱤᱥᱚᱱ ᱞᱮᱠᱟᱛᱮ ᱢᱤᱼᱢᱤᱫ ᱜᱚᱴᱮᱡ ᱨᱟᱡᱽᱡᱚ ᱨᱮ ᱢᱤᱼᱢᱤᱫ ᱜᱚᱪᱮᱡ ᱦᱮᱸ ᱥᱤᱠᱷᱱᱟᱹᱛ ᱨᱮᱱᱟᱜ ᱩᱛᱱᱟᱹᱣ ᱞᱟᱹᱜᱤᱫ ᱛᱮ ᱡᱮ ᱡᱮᱨᱚᱠᱚᱢ ᱯᱚᱥᱪᱤᱢ ᱵᱟᱝᱞᱟ ᱨᱮ ᱡᱮᱴᱟ ᱫᱷᱟᱯ ᱢᱮᱱᱟᱜᱼᱟ ᱟᱨᱠᱤ ᱯᱟᱹᱦᱤᱞ ᱫᱚᱠᱚ ᱢᱮᱛᱟᱜ ᱠᱟᱱᱟ ᱤᱞᱤᱢᱮᱱᱴᱨᱤ ᱞᱮᱵᱮᱞ ᱚᱠᱟᱴᱟᱜ ᱫᱚ ᱚᱣᱟᱱ ᱠᱷᱚᱡ ᱮᱭᱤᱴ ᱫᱷᱟᱹᱵᱤᱡ ᱯᱨᱟᱛᱷᱚᱢᱤᱠ ᱞᱮᱵᱮᱞ ᱨᱮᱫᱚ ᱠᱚ ᱯᱟᱲᱦᱟᱣᱮᱫ ᱠᱚᱣᱟ ᱚᱣᱟᱱ ᱠᱷᱚᱡ ᱯᱷᱟᱭᱤᱵᱽ ᱫᱷᱟᱹᱵᱤᱡ ᱛᱟᱨᱯᱚᱨᱮ ᱥᱮᱠᱮᱱᱰᱟᱨᱤ ᱞᱮᱵᱮᱞ ᱨᱮᱫᱚ ᱥᱤᱠᱥ ᱠᱷᱚᱡ ᱴᱮᱱ ᱫᱷᱟᱹᱵᱤᱡ ᱤᱱᱟᱹ ᱠᱟᱛᱮᱫ ᱦᱟᱭᱟᱨ ᱥᱮᱠᱮᱱᱰᱟᱨᱤ ᱨᱮᱫᱚ ᱴᱩᱭᱮᱞᱵᱷ ᱫᱷᱟᱹᱵᱤᱡ ᱚᱱᱠᱟ ᱞᱮᱠᱟ ᱦᱟᱭᱟᱨ ᱥᱮᱠᱮᱱᱰᱟᱨᱤ ᱨᱮ ᱯᱟᱥ ᱠᱟᱛᱮᱫ ᱚᱸᱰᱮ ᱫᱚ ᱛᱟᱭᱚᱢ ᱛᱮᱫᱚ ᱠᱚᱞᱮᱡᱽ ᱞᱮᱵᱮᱞ ᱢᱮᱱᱟᱜᱼᱟ ᱠᱚᱞᱮᱡᱽ ᱨᱮ ᱵᱤᱭᱮ ᱥᱮ ᱵᱤᱭᱮᱥᱥᱤ ᱦᱮᱸ ᱥᱮ ᱵᱤ ᱠᱚᱢ ᱯᱟᱥ ᱠᱟᱛᱮᱫ ᱫᱚ ᱚᱱᱛᱮ ᱫᱚ ᱮᱢᱮ ᱥᱮᱡ ᱪᱟᱞᱟᱜ ᱠᱟᱱᱟ ᱩᱪᱪᱚ ᱥᱤᱠᱠᱷᱟ ᱞᱟᱹᱜᱤᱫ ᱚᱱᱠᱟᱱ ᱵᱮᱵᱚᱥᱛᱷᱟ ᱢᱮᱱᱟᱜᱼᱟ ᱢᱮᱱᱠᱷᱟᱱ ᱛᱤᱱᱟᱹᱜ ᱜᱟᱱ ᱡᱟᱹᱨᱩᱲ ᱛᱟᱦᱮᱸ ᱠᱟᱱᱟ ᱱᱚᱣᱟ ᱨᱮᱱᱟᱜ ᱥᱤᱠᱠᱷᱟ ᱵᱮᱵᱚᱥᱛᱷᱟ ᱨᱮᱱᱟᱜ ᱞᱟᱹᱠᱛᱤ ᱚᱱᱟ ᱫᱚ ᱠᱤᱱᱛᱩ ᱱᱤᱛ ᱯᱩᱨᱟᱹᱯᱩᱨᱤ ᱵᱟᱝ ᱦᱩᱭ ᱞᱟᱹᱠᱛᱤ ᱠᱟᱱᱟ ᱟᱨᱠᱤ ᱟᱵᱚ ᱡᱟᱛᱤᱭᱚ ᱥᱤᱠᱠᱷᱟᱱᱤᱛᱤ ᱞᱮᱠᱟᱛᱮ ᱚᱠᱟᱴᱟᱜ ᱧᱮᱞ ᱠᱟᱱᱟ ᱡᱮ ᱟᱭᱳ ᱟᱲᱟᱝ ᱛᱮ ᱯᱟᱲᱦᱟᱣ ᱨᱮᱱᱟᱜ ᱢᱤᱫᱴᱮᱡ ᱫᱟᱣ ᱢᱮᱱᱟᱜᱼᱟ ᱡᱚᱛᱚ ᱨᱟᱡᱽᱡᱚ ᱨᱮᱜᱮ ᱡᱚᱛᱚ ᱡᱟᱹᱛ ᱠᱚ ᱞᱟᱹᱜᱤᱫ ᱵᱤᱥᱮᱥ ᱠᱟᱭᱛᱮ ᱟᱵᱚ ᱦᱚᱲ ᱦᱚᱯᱚᱱ ᱦᱚᱸ ᱟᱵᱚ ᱟᱭᱳ ᱟᱲᱟᱝ ᱥᱟᱱᱛᱟᱲᱤ ᱛᱮ ᱥᱮ ᱚᱞ ᱪᱤᱠᱤ ᱥᱠᱨᱤᱯ ᱛᱮ ᱯᱟᱲᱦᱟᱣ ᱞᱟᱹᱠᱛᱤ ᱢᱮᱱᱟᱜᱼᱟ ᱢᱮᱱᱠᱷᱟᱱ ᱛᱮᱦᱮᱧ ᱫᱷᱟᱹᱵᱤᱡ ᱱᱚᱣᱟ ᱟᱵᱚ ᱢᱟᱱᱮ ᱴᱷᱤᱠᱼᱴᱷᱟᱠ ᱵᱟᱝ ᱪᱟᱹᱞᱩᱣᱟᱠᱟᱱᱟ ᱟᱵᱚᱣᱟᱜ ᱥᱠᱩᱞ ᱨᱮ ᱠᱚᱞᱮᱡᱽ ᱨᱮ ᱵᱤᱥᱥᱚ ᱵᱤᱫᱽᱫᱟᱞᱚᱭ ᱠᱚᱨᱮ ᱚᱱᱟ ᱞᱮᱠᱟᱛᱮ ᱟᱵᱚ ᱥᱟᱱᱛᱟᱲ ᱦᱚᱲ ᱠᱚ ᱛᱷᱚᱲᱟ ᱜᱟᱱ ᱮᱴᱠᱮᱴᱚᱬᱮ ᱥᱤᱨᱡᱟᱹᱣᱚᱜ ᱠᱟᱱᱟ ᱟᱵᱚ ᱮᱴᱟᱜ ᱮᱴᱟᱜ ᱯᱟᱹᱨᱥᱤ ᱛᱮ ᱦᱳᱭᱛᱳ ᱠᱚ ᱯᱟᱲᱦᱟᱣᱚᱜ ᱠᱟᱱᱟ ᱵᱟᱝᱞᱟᱛᱮ ᱤᱝᱥᱞᱤᱥ ᱛᱮ ᱟᱨᱦᱚᱸ ᱮᱴᱟᱜᱼᱟᱜ ᱛᱮ ᱦᱤᱱᱫᱤ ᱛᱮ ᱢᱮᱱᱠᱷᱟᱱ ᱟᱵᱚᱣᱟᱜ ᱚᱠᱟᱴᱟᱜ ᱯᱟᱹᱨᱥᱤ ᱱᱚᱣᱟ ᱫᱚ ᱠᱤᱱᱛᱩ ᱚᱸᱰᱮ ᱧᱮᱞᱚᱜᱚᱜ ᱠᱟᱱᱟ ᱚᱸᱰᱮ ᱟᱫᱚᱜ ᱟᱫᱚᱜ ᱥᱮᱡ ᱪᱟᱞᱟᱣ ᱫᱚᱜ ᱠᱟᱱᱟ ᱟᱨᱠᱤ ᱦᱮᱸ ᱡᱟᱨ ᱡᱚᱱᱱᱚ ᱱᱤᱛᱳᱜ ᱡᱟᱹᱨᱩᱲ ᱠᱟᱱᱟ ᱟᱵᱚ ᱱᱚᱣᱟ ᱯᱚᱪᱷᱤᱢ ᱵᱚᱝᱜᱚ ᱵᱤᱦᱟᱨ ᱳᱰᱤᱥᱟ ᱞᱮ ᱚᱠᱟ ᱠᱚ ᱛᱷᱟᱠ ᱨᱮ ᱟᱵᱚ ᱥᱟᱱᱛᱟᱲ ᱦᱚᱲ ᱠᱚ ᱢᱮᱱᱟᱜ ᱚᱸᱰᱮ ᱯᱨᱚᱛᱮᱠᱴᱟ ᱡᱟᱭᱜᱟ ᱨᱮ ᱥᱠᱩᱞ ᱠᱚᱞᱮᱡᱽ ᱵᱤᱥᱥᱚ ᱵᱤᱫᱽᱫᱟᱞᱚᱭ ᱦᱮᱸ ᱱᱚᱣᱟ ᱠᱚᱨᱮ ᱡᱟᱛᱮ ᱟᱵᱚ ᱟᱭᱳ ᱟᱲᱟᱝ ᱛᱮ ᱥᱮ ᱚᱞ ᱪᱤᱠᱤ ᱥᱠᱨᱤᱯ ᱛᱮ ᱚᱞᱚᱜ ᱨᱮᱭᱟᱜ ᱢᱤᱫᱴᱮᱡ ᱫᱟᱣ ᱛᱟᱦᱮᱱ ᱠᱩ ᱧᱟᱢ ᱚᱱᱟ ᱞᱮᱠᱟᱛᱮ ᱚᱸᱰᱮ ᱥᱮᱪᱮᱫ ᱟᱠᱷᱲᱟ ᱥᱮ ᱚᱱᱟ ᱵᱤᱫᱽᱫᱟᱹᱜᱟᱲ ᱵᱮᱱᱟᱣ ᱨᱮᱱᱟᱜ ᱨᱤᱠᱟᱹ ᱢᱮᱱᱟᱜᱼᱟ ᱟᱨᱠᱤ